ᱦᱮᱞᱳ ᱥᱟᱨ ᱤᱧ ᱥᱚᱱᱛᱳᱥ ᱴᱩᱰᱩᱧ ᱢᱮᱱᱮᱫᱟ ᱯᱟᱸᱪ ᱫᱤᱱ ᱯᱮᱦᱞᱮ ᱤᱧ ᱤᱧᱟᱹᱜ ᱟᱫᱷᱟᱨ ᱤᱧ ᱡᱟᱢᱟ ᱞᱮᱫ ᱛᱟᱦᱮᱱ ᱤᱧ ᱵᱟᱹᱦᱩᱣᱟᱜ ᱟᱫᱷᱟᱨ ᱞᱟᱹᱜᱤᱫ ᱟᱯᱰᱮᱴ ᱟᱫᱚ ᱚᱱᱟ ᱟᱯᱰᱮᱴ ᱟᱠᱟᱱᱟ ᱥᱮᱵᱟᱝ ᱢᱚᱛᱞᱚᱵᱽ ᱟᱯᱮᱯᱮ ᱞᱤᱝᱠ ᱯᱮ ᱵᱷᱮᱡᱟᱣᱟᱹᱧ ᱠᱷᱟᱱ ᱤᱧᱦᱚᱸ ᱚᱱᱟ ᱥᱴᱮᱴᱟᱥ ᱤᱧ ᱧᱮᱞ ᱫᱟᱲᱮᱭᱟᱜᱼᱟ ᱟᱨ ᱪᱮᱫᱠᱚ ᱢᱚᱛᱞᱚᱵᱽ ᱟᱨᱦᱚᱸ ᱞᱟᱹᱠᱛᱤᱜᱼᱟ ᱚᱱᱟᱯᱮ ᱟᱜᱟᱨ ᱵᱷᱮᱡᱟ ᱫᱟᱲᱮᱭᱟᱹᱧᱟᱹ ᱠᱷᱟᱱ ᱚᱱᱟᱦᱚᱸ ᱴᱷᱤᱠ ᱜᱮᱭᱟ ᱵᱟᱝᱠᱷᱟᱱ ᱟᱜᱟᱨ ᱚᱱᱟ ᱞᱤᱝᱠ ᱯᱮ ᱵᱷᱮᱡᱟᱣᱟᱹᱧ ᱠᱷᱟᱱ ᱚᱱᱟᱦᱚᱸ ᱟᱹᱰᱤ ᱱᱟᱯᱟᱭᱚᱜᱼᱟ ᱡᱟᱦᱟᱸ ᱞᱮᱠᱟᱛᱮ ᱤᱧ ᱚᱱᱟᱧ ᱰᱟᱣᱩᱱᱞᱳᱰ ᱫᱟᱲᱮᱭᱟᱜᱼᱟ ᱡᱮ ᱟᱫᱷᱟᱨ ᱠᱟᱨᱰ ᱨᱮ ᱪᱮᱫᱠᱚ ᱦᱩᱭᱟᱠᱟᱱᱟ ᱥᱮ ᱪᱮᱫ ᱟᱯᱰᱮᱴ ᱜᱮᱭᱟ ᱥᱮ ᱪᱮᱫᱠᱚ ᱵᱟᱭ ᱦᱩᱭᱟᱠᱟᱱᱟ ᱚᱱᱟᱛᱮ ᱤᱧᱫᱩᱧ ᱩᱭᱦᱟᱹᱨᱮᱜᱼᱟ ᱛᱟᱦᱮᱱ ᱥᱮ ᱟᱯᱮᱯᱮ ᱚᱱᱟ ᱞᱤᱝᱠ ᱯᱮ ᱵᱷᱮᱡᱟᱣᱟᱹᱧ ᱠᱷᱟᱱ ᱚᱱᱟ ᱤᱧ ᱚᱲᱟᱜ ᱨᱮᱜᱮ ᱤᱧᱟᱹᱜ ᱢᱳᱵᱟᱭᱤᱞ ᱨᱮ ᱤᱧ ᱧᱮᱞ ᱫᱟᱲᱮᱭᱟᱜᱼᱟ